ᱦᱮᱸ ᱦᱮᱞᱳ ᱤᱧ ᱤᱭᱟᱹ ᱠᱳᱫᱣᱟ ᱠᱷᱚᱡ ᱤᱧ ᱢᱮᱱᱮᱫᱟ ᱢᱮᱱᱮᱫᱟᱹᱧ ᱪᱮᱫ ᱢᱳᱵᱟᱭᱤᱞ ᱫᱚᱠᱟᱱ ᱨᱮᱜᱮ ᱞᱟᱜᱟᱣ ᱟᱠᱟᱱᱟ ᱚᱸᱻ ᱛᱚ ᱤᱭᱟᱹ ᱤᱧ ᱤᱧᱟᱹᱜ ᱠᱩᱠᱞᱤ ᱫᱚ ᱡᱮ ᱤᱭᱟᱹ ᱪᱮᱫ ᱠᱚ ᱢᱳᱵᱟᱭᱤᱞ ᱢᱮᱱᱟᱜᱼᱟ ᱫᱚᱠᱟᱱ ᱨᱮ ᱛᱚ ᱛᱷᱚᱲᱟ ᱦᱟᱛᱟᱣ ᱞᱟᱹᱜᱤᱫ ᱤᱧ ᱢᱮᱱᱮᱫ ᱠᱟᱱ ᱛᱟᱦᱮᱱ ᱚᱸᱻ ᱚᱸᱻ ᱛᱚ ᱚᱱᱟ ᱜᱮ ᱠᱩᱠᱞᱤ ᱨᱮᱭᱟᱜ ᱫᱚ ᱪᱮᱫ ᱞᱮᱠᱟ ᱰᱤᱥᱠᱟᱭᱩᱱᱴ ᱥᱮ ᱫᱟᱢ ᱠᱚ ᱛᱚ ᱢᱟᱱᱮ ᱦᱟᱛᱟᱣ ᱨᱮᱭᱟᱜ ᱤᱭᱟᱹ ᱢᱮᱱᱟᱜᱼᱟ ᱦᱮᱸ ᱦᱮᱸ ᱟᱪᱪᱷᱟ ᱟᱪᱷᱟ ᱚᱸᱻ ᱟᱪᱪᱷᱟ ᱟᱨ ᱤᱧᱟᱹᱜ ᱤᱧ ᱢᱮᱱ ᱚᱪᱚᱭᱮᱫ ᱠᱟᱱ ᱛᱟᱦᱮᱱ ᱡᱮ ᱤᱭᱟᱹ ᱵᱷᱤᱵᱳ ᱨᱮᱭᱟᱜ ᱵᱷᱤᱵᱳᱧ ᱢᱮᱱᱮᱫ ᱠᱟᱱ ᱤᱭᱟᱹ ᱳᱯᱳ ᱨᱮᱭᱟᱜ ᱪᱮᱫ ᱞᱮᱠᱟ ᱰᱤᱥᱠᱟᱭᱩᱱᱴ ᱛᱷᱚᱲᱟ ᱚᱸᱻ ᱛᱚ ᱴᱷᱤᱠ ᱜᱮᱭᱟ ᱛᱮᱦᱮᱧ ᱢᱟ ᱯᱚᱭᱞᱟ ᱵᱟᱹᱭᱥᱟᱹᱠᱷ ᱛᱚ ᱰᱤᱥᱠᱟᱭᱩᱱᱴ ᱟᱹᱰᱤ ᱵᱟᱹᱲᱛᱤ ᱜᱮ ᱢᱮᱱᱟᱜ ᱟᱠᱟᱜᱼᱟ ᱛᱚ ᱧᱮᱞ ᱦᱩᱭᱩᱜ ᱠᱟᱱᱟ ᱛᱮᱦᱮᱧ ᱥᱮ ᱜᱟᱯᱟ ᱛᱚ ᱱᱤᱭᱟᱹ ᱚᱯᱷᱟᱨ ᱛᱤᱱᱟᱜ ᱫᱤᱱ ᱫᱷᱟᱹᱨᱤᱡ ᱛᱟᱦᱮᱸ ᱫᱟᱲᱮᱭᱟᱜᱼᱟ ᱚᱸᱻ ᱛᱚ ᱤᱧ ᱡᱟᱦᱟᱸ ᱵᱷᱤᱵᱳ ᱤᱧ ᱡᱟᱦᱟᱸ ᱵᱷᱤᱵᱳ ᱯᱷᱳᱱ ᱦᱟᱛᱟᱣ ᱠᱷᱟᱹᱛᱤᱨ ᱛᱮᱧ ᱢᱮᱱᱮᱧ ᱨᱚᱲᱮᱫ ᱠᱟᱱ ᱛᱟᱦᱮᱱ ᱛᱚ ᱚᱱᱟ ᱚᱱᱟ ᱨᱮᱭᱟᱜ ᱰᱤᱥᱠᱟᱭᱩᱱᱴ ᱢᱟᱱᱮ ᱛᱤᱱᱟᱹᱜ ᱫᱤᱱ ᱛᱟᱦᱮᱸ ᱫᱟᱲᱮᱭᱟᱜᱼᱟ ᱟᱪᱪᱷᱟ ᱪᱷᱟ ᱴᱷᱤᱠ ᱜᱮᱭᱟ ᱛᱚᱵᱮ ᱢᱟ ᱟᱪᱪᱷᱟ ᱴᱷᱤᱠ ᱜᱮᱭᱟ ᱤᱧ ᱡᱟᱦᱟᱸ ᱥᱚᱢᱳᱭ ᱧᱟᱢ ᱠᱟᱛᱮᱧ ᱪᱟᱞᱟᱜ ᱠᱟᱱᱟ